ᱤᱧᱟᱹᱜ ᱱᱤᱡᱮᱨᱟᱜ ᱵᱮᱵᱽᱥᱟ ᱩᱛᱱᱟᱹᱣ ᱞᱮᱠᱟᱛᱮ ᱡᱩᱫᱤ ᱤᱧᱤᱧ ᱢᱮᱱᱟ ᱟᱞᱮ ᱫᱚ ᱡᱟᱹᱛᱤ ᱠᱟᱛᱮ ᱟᱛᱳ ᱫᱤᱥᱚᱢ ᱨᱮᱫᱚ ᱦᱟᱸᱜ ᱱᱚᱣᱟ ᱵᱤᱞᱟᱹᱛᱤ ᱵᱮᱸᱜᱟᱲ ᱥᱮ ᱱᱚᱣᱟ ᱟᱲᱟᱜ ᱥᱟᱠᱟᱢ ᱠᱚᱜᱮ ᱡᱟᱹᱥᱛᱤ ᱠᱟᱛᱮ ᱪᱟᱥᱚᱜᱚᱜᱼᱟ ᱛᱳ ᱱᱚᱣᱟ ᱤᱫᱤ ᱠᱟᱛᱮ ᱡᱩᱫᱤᱢ ᱢᱮᱱᱟ ᱟᱵᱚᱣᱟᱜ ᱡᱟᱦᱟᱸ ᱜᱮ ᱦᱟᱸᱜ ᱟᱛᱳ ᱫᱤᱥᱚᱢ ᱠᱷᱚᱱᱟᱜ ᱡᱟᱹᱥᱛᱤ ᱱᱚᱣᱟ ᱠᱚᱫᱚ ᱥᱟᱹᱜᱤᱧ ᱫᱚ ᱦᱟᱸᱜ ᱵᱟᱝ ᱤᱫᱤᱜᱼᱟ ᱱᱤᱡᱮᱨ ᱱᱤᱡᱮᱨ ᱡᱟᱦᱟᱸ ᱜᱮ ᱦᱟᱸᱜ ᱥᱩᱨ ᱥᱩᱯᱩᱨ ᱨᱮ ᱵᱟᱡᱟᱨ ᱢᱮᱱᱟᱜᱼᱟ ᱚᱱᱟ ᱠᱚᱨᱮ ᱜᱮ ᱟᱹᱠᱷᱨᱤᱧ ᱟᱵᱚ ᱟᱨ ᱚᱱᱠᱟ ᱠᱟᱛᱮ ᱜᱮ ᱡᱟᱦᱟᱸ ᱛᱤᱱᱟᱹᱜ ᱜᱮ ᱯᱩᱭᱥᱟᱹ ᱥᱮ ᱠᱟᱹᱣᱰᱤ ᱵᱚᱱ ᱢᱮᱱᱮᱫᱼᱟ ᱛᱚ ᱚᱱᱟ ᱠᱚ ᱵᱚ ᱠᱟᱢᱟᱣᱮᱜᱼᱟ ᱛᱳ ᱚᱱᱠᱟ ᱠᱟᱛᱮ ᱜᱮ ᱡᱟᱦᱟᱸ ᱛᱤᱱᱟᱹᱜ ᱜᱮ ᱦᱟᱸᱜ ᱟᱵᱚ ᱚᱲᱟᱜ ᱨᱮ ᱜᱚᱲᱚ ᱥᱚᱯᱚᱦᱚᱫ ᱵᱚᱱ ᱧᱟᱢᱮᱜᱼᱟ ᱥᱮ ᱱᱤᱡᱮᱨᱟᱜ ᱡᱟᱦᱟᱱᱟᱜ ᱜᱮ ᱦᱟᱸᱜ ᱠᱷᱚᱨᱪᱟ ᱵᱚᱨᱪᱟ ᱛᱟᱦᱮᱱᱟ ᱚᱱᱟ ᱠᱚᱨᱮ ᱵᱚᱱ ᱧᱟᱢᱮᱜᱼᱟ ᱛᱳ ᱱᱚᱜᱼᱚᱸᱭ ᱱᱚᱝᱠᱟ ᱠᱟᱛᱮ ᱜᱮ ᱡᱟᱦᱟᱸ ᱜᱮ ᱟᱵᱚᱣᱟᱜ ᱵᱮᱵᱽᱥᱟ ᱨᱮ ᱡᱟᱹᱥᱛᱤ ᱡᱩᱫᱤ ᱵᱮᱵᱽᱥᱟ ᱦᱚᱸ ᱡᱩᱫᱤ ᱢᱤᱫᱴᱤᱡ ᱵᱚᱱ ᱧᱮᱞᱟ ᱟᱹᱰᱤ ᱢᱟᱨᱟᱝ ᱩᱛᱱᱟᱹᱣ ᱰᱟᱦᱟᱨ ᱠᱟᱱᱟ ᱢᱮᱱᱫᱚ ᱱᱚᱣᱟ ᱠᱷᱚᱱᱟᱜ ᱦᱚᱸ ᱟᱹᱰᱤ ᱢᱟᱨᱟᱝ ᱢᱟᱨᱟᱝ ᱦᱚᱲᱮᱢ ᱵᱮᱱᱟᱜ ᱜᱮᱭᱟ ᱵᱮᱥ ᱫᱷᱟᱨᱟ ᱡᱩᱫᱤᱢ ᱵᱮᱵᱽᱥᱟᱭ ᱠᱷᱟᱱ ᱫᱚ ᱦᱚᱲ ᱵᱮᱵᱽᱥᱟ ᱠᱟᱛᱮᱢ ᱜᱮ ᱟᱹᱰᱤ ᱢᱟᱨᱟᱝ ᱢᱟᱨᱟᱝ ᱡᱤᱱᱤᱥ ᱠᱚᱠᱚ ᱪᱤᱠᱟᱭᱮᱜᱼᱟ ᱡᱟᱹᱨᱩᱨᱤ ᱜᱮ ᱵᱟᱝ ᱠᱟᱱᱟ ᱱᱚᱠᱨᱤ ᱪᱟᱹᱠᱨᱤ ᱜᱮ ᱛᱳ ᱱᱚᱝᱠᱟ ᱠᱟᱛᱮ ᱦᱚᱸ ᱦᱚᱲ ᱟᱹᱰᱤ ᱢᱟᱨᱟᱝ ᱢᱟᱨᱟᱝ ᱦᱚᱲ ᱠᱚ ᱵᱮᱱᱟᱜ ᱠᱟᱱᱟ